ᱦᱮᱸ ᱦᱮᱞᱳ ᱚᱠᱚᱭ

ᱧᱮᱧᱮᱞ ᱞᱮᱠᱟᱱ ᱡᱤᱱᱤᱥ ᱫᱚ ᱱᱚᱸᱰᱮ ᱫᱚ ᱟᱭᱢᱟ ᱨᱚᱠᱚᱢ ᱢᱮᱱᱟᱜᱼᱟ ᱦᱮᱸ ᱢᱤᱫᱴᱟᱝ ᱫᱚ ᱦᱩᱭᱩᱜ ᱠᱟᱱᱟ ᱮᱠ ᱟᱵᱚ ᱮᱥᱤᱭᱟ ᱨᱮᱱᱟᱜ ᱵᱤᱠᱽᱠᱷᱟᱛᱚ ᱢᱤᱫᱴᱟᱝ ᱡᱤᱱᱤᱥ ᱢᱮᱱᱟᱜᱼᱟ ᱪᱮᱬᱮ ᱧᱮᱞ ᱞᱮᱠᱟᱱ ᱠᱚ ᱪᱮᱬᱮ ᱢᱮᱱᱟᱜ ᱠᱚᱣᱟ ᱟᱨ ᱢᱮᱱᱟᱜ ᱠᱚᱣᱟ ᱵᱳᱰᱟ ᱵᱤᱧ ᱚᱱᱟ ᱤᱭᱟᱹ ᱨᱮᱫᱚ ᱟᱭᱢᱟ ᱢᱮᱱᱟᱜ ᱠᱚᱣᱟ ᱵᱷᱟᱞᱳ ᱜᱮ ᱟᱨ ᱵᱷᱟᱞᱳ ᱵᱷᱟᱞᱳ ᱯᱷᱚᱞᱟᱣᱟᱨ ᱵᱟᱜᱟᱱ ᱢᱮᱱᱟᱜᱼᱟ ᱵᱟᱦᱟ ᱵᱟᱜᱟᱱ ᱢᱮᱱᱟᱜᱼᱟ ᱵᱷᱟᱞᱳ ᱵᱷᱟᱞᱳ ᱯᱟᱨᱠ ᱢᱮᱱᱟᱜᱼᱟ ᱚᱱᱟᱨᱮ ᱠᱳᱱᱳ ᱯᱚᱭᱥᱟ ᱵᱟᱝ ᱞᱟᱜᱟᱜᱼᱟ ᱚᱱᱟ ᱨᱮᱫᱚ ᱢᱟᱱᱮ ᱵᱷᱟᱞᱳ ᱵᱷᱟᱞᱳ ᱪᱮᱬᱮᱢ ᱧᱟᱢ ᱠᱚᱣᱟ ᱮᱠᱫᱚᱢ ᱠᱤᱨᱤᱧ ᱫᱚ ᱚᱱᱠᱟ ᱫᱚ ᱧᱮᱞᱚᱜᱼᱟ ᱧᱮᱞᱚᱜ ᱞᱮᱠᱟᱱ ᱪᱮᱬᱮ ᱟᱫᱚ ᱟᱹᱰᱤ ᱢᱚᱡᱽ ᱠᱚ ᱧᱮᱞᱚᱜᱼᱟ ᱟᱫᱚ ᱪᱮᱫ ᱦᱤᱡᱩᱜ ᱮᱢ ᱢᱮᱱᱮᱫ ᱠᱟᱱᱛᱮ ᱦᱮᱸ ᱟᱫᱚ ᱟᱫᱚ ᱤᱥᱞᱟᱢᱯᱩᱨ ᱠᱷᱚᱱ ᱦᱤᱡᱩᱜ ᱠᱟᱱ ᱤᱭᱟᱹ ᱥᱤᱞᱤᱜᱩᱲᱤ ᱠᱷᱚᱡ ᱮᱢ ᱦᱤᱡᱩᱜ ᱠᱟᱱ ᱠᱷᱟᱡ ᱫᱚ ᱢᱤᱫ ᱫᱮᱡ ᱨᱮᱢ ᱫᱮᱡᱚᱜᱼᱟ ᱟᱨ ᱢᱟᱞᱫᱟ ᱨᱮᱱᱟᱜ ᱜᱟᱹᱰᱤ ᱧᱟᱢᱚᱜᱼᱟ ᱢᱟᱞᱫᱟ ᱢᱟᱞᱫᱟ ᱢᱟᱞᱫᱟ ᱨᱮᱱᱟᱜ ᱮᱥᱴᱮᱴ ᱨᱮᱢ ᱫᱮᱡᱚᱜᱼᱟ ᱮᱠᱫᱚᱢ ᱮᱢ ᱯᱷᱮᱰᱚᱜᱼᱟ ᱮᱠᱮᱵᱟᱨᱮ ᱥᱤᱞᱤᱜᱩᱲᱤ ᱢᱳᱲ ᱚᱸᱰᱮ ᱯᱷᱮᱰ ᱠᱟᱛᱮᱫ ᱟᱨ ᱩᱞᱴᱟᱹ ᱛᱮᱢ ᱵᱮᱠᱚᱜᱼᱟ ᱢᱮᱛᱟᱣᱟᱠᱚᱣᱟᱢ ᱠᱩᱞᱤᱠ ᱮᱠᱳ ᱯᱷᱚᱨᱮᱥᱴ ᱤᱧ ᱪᱟᱞᱟᱜᱼᱟ ᱟᱸᱡᱚᱢ ᱚᱱᱟᱫᱚ ᱵᱟᱹᱵᱩ ᱚᱱᱟ ᱴᱳᱴᱳ ᱢᱮᱱᱟᱜᱼᱟ ᱦᱮᱸ ᱚᱱᱟ ᱵᱤᱴᱨᱤ ᱥᱤᱥᱴᱮᱢ ᱴᱳᱴᱳ ᱢᱮᱱᱟᱜᱼᱟ ᱚᱱᱟ ᱴᱳᱴᱳ ᱨᱮᱢ ᱥᱟᱵ ᱞᱮᱠᱷᱟᱡ ᱜᱮ ᱢᱮᱛᱟᱣᱟᱠᱚᱣᱟᱢ ᱤᱧᱫᱚ ᱠᱩᱞᱤᱠ ᱯᱷᱚᱨᱮᱥ ᱤᱧ ᱪᱟᱞᱟᱜᱼᱟ ᱟᱨ ᱵᱚᱞᱚᱜ ᱚᱠᱛᱚ ᱨᱮᱫᱚ ᱜᱚᱱᱚᱝ ᱫᱚ ᱥᱮᱨᱚᱠᱚᱢ ᱵᱟᱝ ᱞᱟᱜᱟᱜᱼᱟ ᱟᱹᱰᱤ ᱢᱚᱡᱽ ᱢᱤᱫ ᱫᱷᱟᱣ ᱵᱟᱹᱵᱩᱢ ᱵᱚᱞᱚ ᱞᱮᱱᱠᱷᱟᱡ ᱵᱟᱹᱵᱩ ᱦᱮᱸ ᱮᱛᱚ ᱢᱚᱡᱽ ᱡᱟᱜᱟ ᱢᱮᱱᱟᱜᱼᱟ ᱵᱟᱝ ᱟᱹᱪᱩᱨ ᱟᱹᱪᱩᱨᱛᱮ ᱚᱱᱟ ᱚᱱᱟ ᱰᱮᱨᱟ ᱵᱟᱵᱮᱨ ᱞᱮᱠᱟ ᱢᱮᱫ ᱟᱹᱪᱩᱨᱜ ᱛᱟᱢᱟ ᱟᱹᱰᱤ ᱢᱚᱡᱽ ᱢᱚᱡᱽ ᱡᱟᱜᱟ ᱢᱮᱱᱟᱜᱼᱟ ᱮᱠᱫᱚᱢ ᱟᱹᱰᱤ ᱯᱷᱮᱢᱟᱥ ᱟᱹᱰᱤ ᱢᱚᱡᱽ ᱡᱟᱜᱟ ᱢᱮᱱᱟᱜᱼᱟ ᱟᱫᱚ ᱢᱚᱡᱽ ᱮᱢ ᱟᱹᱭᱠᱟᱹᱣ ᱞᱮᱠᱷᱟᱡ ᱫᱚ ᱞᱟᱹᱭᱟᱫᱤᱧ ᱜᱮ ᱯᱷᱳᱱ ᱛᱮᱦᱟᱜ ᱦᱮᱸ ᱟᱫᱚ ᱟᱢ ᱢᱚᱛᱚᱢ ᱦᱤᱡᱩᱜ ᱠᱟᱱᱛᱮ ᱟᱨ ᱱᱚᱛᱮ ᱫᱚ ᱵᱟᱢ ᱦᱮᱡ ᱵᱟᱲᱟ ᱟᱠᱟᱱᱛᱮ ᱟᱢᱫᱚ ᱱᱚᱝᱠᱟ ᱜᱮᱢ ᱫᱟᱲᱟᱱᱛᱮ ᱚ ᱴᱷᱤᱠ ᱜᱮᱭᱟ ᱢᱟ ᱟᱫᱚᱢ ᱦᱮᱡ ᱞᱮᱱᱠᱷᱟᱱ ᱦᱟᱜ ᱯᱷᱳᱱ ᱠᱟᱛᱮᱫ ᱞᱟᱹᱭᱟᱹᱧᱢᱮ ᱦᱟᱜ ᱟᱫᱚ ᱤᱧᱜᱮ ᱦᱟᱜ ᱤᱭᱟᱹ ᱢᱮᱭᱟ ᱟᱛᱨᱟ ᱰᱟᱦᱟᱨ ᱨᱮᱫᱚ ᱟᱹᱜᱩᱧ ᱪᱟᱞᱟᱜᱼᱟ ᱟᱨ ᱡᱚᱢᱼᱧᱩ ᱠᱚᱫ ᱟᱞᱚᱢ ᱪᱤᱱᱛᱟᱹᱜᱼᱟ ᱮᱠᱫᱚᱢ ᱵᱷᱟᱞᱳ ᱵᱷᱟᱞᱳ ᱮᱠᱫᱚᱢ ᱟᱞᱮᱥᱮᱫ ᱢᱟ ᱜᱩᱰᱩ ᱠᱚ ᱵᱟᱹᱢᱵᱤ ᱠᱚᱠᱚ ᱧᱟᱢᱚᱜᱼᱟ ᱵᱟᱝ ᱟᱹᱰᱤ ᱢᱚᱡᱽ ᱢᱚᱡᱽ ᱤᱧ ᱡᱚᱢᱼᱧᱩ ᱦᱚᱪᱚ ᱢᱮᱭᱟ ᱦᱟᱜ ᱟᱞᱚᱢ ᱪᱤᱱᱛᱟᱹᱜᱼᱟ ᱠᱷᱟᱹᱞᱤ ᱟᱢᱫᱚ ᱦᱮᱡ ᱛᱮᱫ ᱦᱤᱡᱩᱜᱢᱮ ᱦᱮᱸ ᱟᱪᱪᱷᱟ ᱢᱟ ᱛᱟᱦᱚᱞᱮ ᱦᱮᱸ